ᱦᱮᱸ ᱱᱚᱣᱟ ᱜᱮ ᱪᱮᱫ ᱫᱚ ᱴᱷᱤᱠ ᱜᱮᱭᱟ ᱮᱱᱠᱷᱟᱱ ᱚᱱᱟ ᱦᱤᱥᱟᱹᱵᱽ ᱛᱮ ᱟᱹᱞᱤᱧ ᱵᱟᱲᱟᱭ ᱥᱟᱱᱟᱭᱮᱫ ᱞᱤᱧᱟ ᱦᱩᱱᱟᱹᱝ ᱠᱚ ᱮᱢ ᱧᱚᱜ ᱥᱟᱱᱟᱭᱮᱫ ᱞᱤᱧᱟᱹ ᱥᱮ ᱦᱤᱡᱩᱜ ᱢᱟᱥ ᱨᱮᱭᱟᱜ ᱮᱱᱠᱷᱟᱱ ᱢᱟᱲᱟᱝ ᱪᱷᱚ ᱢᱟᱥ ᱢᱟᱲᱟᱝ ᱛᱮ ᱟᱹᱞᱤᱧ ᱦᱩᱱᱟᱹᱝ ᱨᱮᱱᱟᱜ ᱵᱟᱲᱟᱭ ᱥᱟᱱᱟᱭᱮᱫ ᱞᱤᱧᱟᱹ ᱛᱤᱱᱟᱹᱜ ᱛᱤᱱᱟᱹᱜ ᱦᱮᱡ ᱟᱠᱟᱱ ᱛᱟᱦᱮᱸᱫ ᱮᱱᱠᱷᱟᱱ ᱚᱱᱟ ᱦᱤᱥᱟᱹᱵᱽ ᱛᱮ ᱟᱹᱞᱤᱧ ᱞᱤᱧ ᱥᱟᱯᱲᱟᱜᱼᱟ ᱦᱩᱱᱟᱹᱝ ᱱᱤᱛᱳᱜ ᱦᱤᱡᱩᱜ ᱢᱟᱥᱟᱜ ᱮᱢᱚᱜ ᱞᱟᱹᱜᱤᱫ ᱛᱮ ᱪᱮᱫ ᱞᱮᱠᱟ ᱯᱟᱲᱟ ᱟᱠᱟᱱᱟ ᱚᱱᱟ ᱜᱮᱵᱤᱱ ᱞᱟᱹᱭ ᱧᱚᱜ ᱟᱹᱞᱤᱧᱟ ᱤᱱᱟᱹ ᱜᱮᱞᱤᱧ ᱟᱥᱚᱜ ᱠᱟᱱᱟ ᱦᱩᱱᱟᱹᱝ ᱞᱟᱹᱭᱧᱚᱜ ᱟᱞᱤᱧ ᱠᱷᱟᱱ ᱵᱤᱱ ᱚᱱᱟ ᱦᱤᱥᱟᱹᱵᱽ ᱛᱮᱞᱤᱧ ᱥᱟᱯᱲᱟᱣ ᱠᱚᱜᱼᱟ ᱡᱮ ᱱᱤᱱᱟᱹᱜ ᱫᱷᱟᱨᱟ ᱦᱤᱡᱩᱜ ᱠᱟᱱᱟ ᱢᱮᱱᱛᱮ ᱮᱱᱠᱷᱟᱱ ᱱᱤᱱᱟᱹᱜ ᱯᱩᱭᱥᱟ ᱞᱤᱧ ᱡᱳᱜᱟᱲ ᱠᱟᱜᱼᱟ ᱢᱮᱱᱛᱮ ᱟᱹᱞᱤᱧ ᱞᱤᱧ ᱟᱥᱟᱭᱟ ᱦᱮᱸ ᱴᱷᱤᱠ ᱜᱮᱭᱟ